ᱦᱳᱭ ᱪᱮᱫ ᱵᱮᱱ ᱞᱟᱹᱭᱫᱟ ᱢᱟ ᱞᱟᱹᱭᱵᱮᱱ ᱥᱩᱵᱤᱫᱷᱟ ᱵᱚᱞᱛᱮ ᱟᱹᱰᱤ ᱠᱤᱪᱷᱩ ᱥᱩᱵᱤᱫᱷᱟ ᱜᱮ ᱢᱮᱱᱟᱜ ᱟᱠᱟᱫᱟ ᱱᱤᱛᱚᱜ ᱫᱚ ᱟᱞᱮ ᱦᱚᱥᱯᱤᱴᱟᱞ ᱯᱥᱴᱟ ᱠᱷᱚᱱᱟᱜ ᱜᱟᱹᱰᱤ ᱢᱮᱱᱟᱜ ᱛᱟᱞᱮᱭᱟ ᱨᱟᱱ ᱠᱚᱦᱚᱸ ᱴᱷᱤᱠ ᱴᱷᱟᱠ ᱡᱳᱜᱟᱱ ᱢᱮᱱᱟᱜ ᱛᱟᱞᱮᱭᱟ ᱛᱟᱨᱯᱚᱨᱮ ᱦᱚᱥᱯᱤᱴᱟᱞ ᱦᱚᱞᱮ ᱢᱟᱨᱟᱝ ᱟᱠᱟᱫᱟ ᱵᱮᱰ ᱥᱤᱴ ᱠᱚᱦᱚᱸ ᱟᱭᱢᱟ ᱢᱮᱱᱟᱜ ᱛᱟᱞᱮᱭᱟ ᱟᱹᱰᱤ ᱠᱤᱪᱷᱩ ᱜᱮ ᱢᱟᱲᱟᱝ ᱠᱷᱚᱱᱟᱜ ᱫᱚ ᱥᱩᱡᱳᱜ ᱥᱩᱵᱤᱫᱷᱟ ᱢᱮᱱᱟᱜ ᱟᱠᱟᱫᱟ ᱦᱮᱸ ᱨᱩᱜᱤ ᱫᱚᱦᱚ ᱨᱮᱱᱟᱜ ᱦᱚᱸ ᱵᱮᱵᱚᱥᱛᱷᱟ ᱢᱮᱱᱟᱜ ᱛᱟᱞᱮᱭᱟ ᱥᱤᱞᱟᱭᱤᱱ ᱯᱷᱤᱞᱟᱭᱤᱱ ᱥᱟᱱᱟᱢ ᱠᱚᱜᱮ ᱱᱤᱛᱚᱜ ᱫᱚ ᱡᱳᱜᱟᱲ ᱦᱮᱱᱟᱜ ᱛᱟᱞᱮᱭᱟ ᱦᱮᱸ ᱡᱚᱫᱤᱵᱮᱱ ᱞᱟᱹᱭᱟ ᱜᱟᱹᱰᱤ ᱵᱮᱱ ᱠᱷᱚᱡᱚᱜᱼᱟ ᱛᱟᱦᱞᱮᱞᱮ ᱜᱟᱹᱰᱤᱞᱮ ᱠᱳᱞᱟ ᱤᱧ ᱢᱳᱴᱟᱢᱩᱴᱤ ᱛᱟᱦᱞᱮ ᱨᱳᱜᱤ ᱨᱮᱰᱤ ᱠᱟᱛᱮᱫ ᱵᱮᱱ ᱛᱟᱦᱮᱱᱟ ᱟᱨᱠᱤ ᱴᱷᱤᱠ ᱜᱮᱭᱟ ᱱᱚᱸᱰᱮ ᱟᱞᱮᱴᱷᱮᱱ ᱵᱮᱱ ᱟᱹᱜᱩ ᱞᱮᱠᱷᱟᱱ ᱥᱟᱱᱟᱢ ᱨᱚᱠᱚᱢ ᱥᱩᱵᱤᱫᱷᱟ ᱢᱮᱱᱟᱜ ᱟᱠᱟᱫᱟ ᱛᱟᱦᱞᱮ ᱚᱱᱟ ᱫᱚ ᱵᱮᱵᱚᱥᱛᱷᱟᱞᱮ ᱦᱟᱛᱟᱣᱟ ᱛᱟᱦᱞᱮ ᱟᱵᱤᱱ ᱢᱳᱴᱟᱢᱩᱴᱤ ᱱᱤᱛᱚᱜ ᱜᱟᱹᱰᱤᱞᱮ ᱠᱩᱞ ᱟᱵᱤᱱ ᱠᱟᱱᱟ ᱛᱟᱲᱟᱛᱟᱲᱤ ᱱᱚᱰᱮ ᱟᱹᱜᱩ ᱨᱮᱱᱟᱜ ᱵᱮᱱ ᱪᱮᱥᱴᱟᱭᱟ ᱴᱷᱤᱠᱜᱮᱭᱟ ᱟᱹᱞᱤᱧ ᱥᱟᱲᱮ ᱪᱷᱚᱴᱟ ᱪᱷᱚᱴᱟ ᱵᱷᱤᱛᱤᱨ ᱨᱮᱜᱮ ᱞᱤᱧ ᱠᱳᱞ ᱟᱵᱮᱱ ᱠᱟᱱᱟ ᱟᱵᱤᱱ ᱢᱳᱴᱟᱢᱩᱴᱤ ᱫᱚᱦᱚ ᱠᱟᱭᱵᱮᱱ ᱨᱩᱜᱤ ᱟᱫᱚ ᱟᱞᱮ ᱴᱷᱮᱱᱵᱤᱱ ᱴᱷᱮᱥᱟᱣ ᱞᱮᱠᱷᱟᱱ ᱚᱱᱛᱮ ᱫᱚ ᱟᱞᱮᱭᱟᱜ ᱫᱟᱭᱤᱛᱛᱚ ᱛᱚ ᱟᱹᱵᱤᱱ ᱫᱚ ᱩᱱᱫᱚ ᱪᱤᱱᱛᱟᱹ ᱵᱟᱝ ᱦᱩᱭᱩᱜ ᱛᱟᱹᱵᱤᱱᱟ ᱦᱳᱭ ᱴᱷᱤᱠ ᱜᱮᱭᱟ ᱛᱚᱵᱮ ᱢᱟ